ᱟᱞᱮ ᱟᱹᱛᱩ ᱴᱚᱞᱟ ᱨᱮ ᱦᱩᱲᱩᱞᱮ ᱪᱟᱥ ᱜᱮᱭᱟ ᱛᱚ ᱪᱟᱥ ᱫᱚ ᱱᱚᱝᱠᱟᱱ ᱠᱟᱱᱟ ᱯᱳᱭᱞᱳ ᱞᱮ ᱥᱤᱭᱟ ᱛᱟᱨᱯᱚᱨᱮ ᱦᱩᱲᱩ ᱞᱮ ᱟᱯᱷᱚᱨᱟ ᱛᱟᱨᱯᱚᱨᱮ ᱚᱱᱟ ᱦᱟᱨᱟᱜ ᱛᱮ ᱥᱚᱢᱚᱭᱮ ᱦᱟᱛᱟᱣᱟ ᱡᱟᱦᱟᱸ ᱞᱮᱠᱟ ᱜᱮ ᱛᱤᱱ ᱢᱟᱥ ᱤᱱᱟᱹ ᱛᱟᱭᱚᱢ ᱟᱨᱚ ᱮᱴᱟᱜ ᱠᱷᱮᱛ ᱠᱚᱞᱮ ᱥᱤᱭᱟ ᱥᱤ ᱠᱟᱛᱮᱫ ᱚᱱᱟ ᱛᱚᱞᱟ ᱞᱮ ᱛᱩᱫᱟ ᱚᱱᱟᱞᱮ ᱟᱹᱜᱩᱭᱟ ᱟᱨᱚ ᱱᱚᱣᱟ ᱮᱴᱟᱜ ᱠᱷᱮᱛ ᱚᱸᱰᱮ ᱞᱮ ᱨᱚᱦᱚᱭᱟ ᱨᱚᱦᱚᱭ ᱠᱟᱛᱮᱫ ᱚᱱᱟ ᱦᱟᱨᱟᱜᱼᱟ ᱟᱨᱚ ᱥᱟᱨᱞᱮ ᱮᱢᱟᱜᱼᱟ ᱛᱟᱨᱯᱚᱨᱮ ᱜᱮᱞᱮᱜᱼᱟ ᱵᱤᱞᱤᱜᱼᱟ ᱛᱟᱨᱯᱚᱨᱮ ᱞᱮ ᱤᱨᱟ ᱤᱨ ᱠᱟᱛᱮᱫ ᱛᱚᱞᱟᱞᱮ ᱛᱚᱞ ᱠᱟᱛᱮᱫ ᱫᱟᱞ ᱦᱩᱭᱩᱜᱼᱟ ᱫᱟᱞ ᱠᱟᱛᱮᱫ ᱞᱮ ᱟᱹᱠᱷᱨᱤᱧᱟ ᱵᱤᱜᱷᱟᱹ ᱨᱮ ᱡᱟᱦᱟᱸᱞᱮᱠᱟ ᱜᱮ ᱛᱤᱱ ᱦᱟᱡᱟᱨ ᱴᱟᱠᱟ ᱜᱟᱱ ᱠᱷᱚᱨᱪᱟᱜ ᱛᱟᱞᱮᱭᱟ ᱟᱨ ᱚᱱᱟ ᱛᱮᱜᱮ ᱚᱲᱟᱜ ᱥᱚᱝᱨᱟ ᱞᱮ ᱪᱟᱹᱞᱩᱭᱟ